ᱱᱟᱦᱟᱜ ᱡᱩᱜᱽ ᱨᱮᱫᱚ ᱧᱮᱞ ᱞᱮᱠᱷᱟᱱ ᱵᱚᱱ ᱵᱟᱲᱟᱭᱟ ᱡᱮ ᱱᱮᱛᱟᱨ ᱵᱮᱥᱤᱨ ᱵᱷᱟᱜᱽ ᱦᱚᱲ ᱠᱚᱜᱮ ᱯᱳᱭᱞᱳ ᱛᱮᱫᱚ ᱦᱮᱸ ᱡᱟᱦᱟᱸᱱᱟᱜ ᱵᱟᱲᱟᱭ ᱞᱟᱹᱜᱤᱫ ᱛᱮᱫᱚ ᱤᱱᱴᱟᱨᱱᱮᱴ ᱜᱮᱠᱚ ᱡᱷᱤᱡᱽᱼᱟ ᱡᱮᱢᱚᱱ ᱢᱳᱵᱟᱭᱤᱞ ᱠᱚᱨᱮ ᱠᱚ ᱧᱮᱞᱟ ᱤᱧᱟᱹᱜ ᱯᱚᱱᱚᱛ ᱥᱮ ᱫᱤᱥᱚᱢ ᱤᱫᱤ ᱠᱟᱛᱮᱫ ᱡᱩᱫᱤ ᱡᱟᱦᱟᱸᱱᱟᱜ ᱵᱟᱲᱟᱭ ᱞᱟᱹᱠᱛᱤᱜ ᱠᱷᱟᱱ ᱫᱚ ᱯᱳᱭᱞᱳ ᱛᱮᱫᱚ ᱤᱱᱴᱟᱨᱱᱮᱴ ᱜᱮ ᱞᱟᱹᱭ ᱫᱟᱲᱮᱭᱟᱜᱼᱟ ᱱᱚᱣᱟ ᱤᱱᱴᱟᱨᱱᱮᱴ ᱛᱟᱞᱟ ᱛᱮᱫᱚ ᱟᱹᱰᱤᱞᱮᱠᱟᱱ ᱥᱩᱡᱳᱜᱽ ᱥᱩᱵᱤᱫᱷᱟ ᱧᱟᱢ ᱫᱟᱲᱮᱭᱟᱜᱼᱟ ᱡᱮᱞᱮᱠᱟ ᱱᱚᱸᱰᱮ ᱡᱮᱢᱚᱱ ᱡᱟᱦᱟᱱᱟᱜ ᱜᱷᱚᱴᱚᱱᱟ ᱠᱚᱜᱮ ᱟᱹᱰᱤ ᱞᱚᱜᱚᱱ ᱥᱟᱺᱦᱤᱡ ᱥᱮ ᱠᱚᱢ ᱚᱠᱛᱚ ᱛᱮ ᱵᱟᱰᱟᱭ ᱞᱟᱹᱜᱤᱫ ᱛᱮ ᱚᱱᱟ ᱵᱚᱱ ᱵᱟᱲᱟᱭ ᱫᱟᱲᱮᱭᱟᱜᱼᱟ ᱱᱚᱣᱟ ᱤᱱᱴᱟᱨᱱᱮᱴ ᱨᱮᱱᱟᱜ ᱥᱩᱵᱤᱫᱷᱟ ᱫᱚ ᱟᱹᱰᱤᱛᱮᱜ ᱜᱮ ᱞᱟᱥᱟᱲᱦᱮᱫ ᱜᱮᱭᱟ ᱱᱚᱣᱟ ᱤᱱᱴᱟᱨᱱᱮᱴ ᱛᱟᱞᱟ ᱛᱮᱫᱚ ᱟᱵᱚ ᱟᱹᱰᱤ ᱞᱮᱠᱟᱱ ᱦᱟᱹᱱ ᱦᱟᱹᱱ ᱦᱟᱹᱱ ᱥᱟᱺᱜᱤᱧ ᱥᱟᱺᱜᱤᱧ ᱠᱚᱨᱮᱱᱟᱜ ᱠᱷᱚᱵᱚᱨ ᱦᱚᱨ ᱵᱚᱱ ᱧᱟᱢ ᱫᱟᱲᱮᱭᱟᱜᱼᱟ ᱠᱷᱚᱵᱚᱨ ᱠᱚᱫᱚ ᱟᱹᱰᱤ ᱠᱚᱢ ᱚᱠᱛᱚ ᱦᱚᱸ ᱛᱮᱜᱮ ᱵᱚᱱ ᱧᱟᱢᱟ